ᱟᱞᱮ ᱟᱹᱛᱩ ᱠᱷᱚᱱ ᱢᱚᱴᱟᱢᱩᱴᱤ ᱯᱨᱟᱭ ᱵᱚᱪᱷᱚᱨ ᱨᱮ ᱵᱟᱨᱫᱚᱢ ᱥᱮ ᱯᱮ ᱫᱚᱢ ᱫᱟᱬᱟᱱ ᱫᱚᱞᱮ ᱪᱟᱞᱟᱜ ᱜᱮᱭᱟ ᱠᱤᱱᱛᱩ ᱞᱟᱦᱟᱛᱮ ᱫᱚ ᱠᱟᱹᱴᱤᱡᱼᱠᱟᱹᱴᱤᱡ ᱴᱳᱴᱳ ᱴᱮᱢᱯᱩ ᱴᱮᱠᱟᱨ ᱚᱱᱟᱠᱚ ᱞᱮ ᱤᱫᱤᱣᱠᱟᱱ ᱛᱟᱦᱮᱱᱚᱜᱼᱟ ᱠᱤᱱᱛᱩ ᱤᱫᱤ ᱵᱟᱲᱟ ᱠᱟᱛᱮᱫ ᱨᱟᱥᱛᱟ ᱜᱷᱟᱴᱨᱮ ᱮᱛᱚᱡᱮ ᱚᱥᱩᱵᱤᱛᱟ ᱫᱟᱲᱟᱜ ᱠᱟᱱᱟ ᱠᱤᱱᱛᱩ ᱥᱩᱵᱤᱛᱟ ᱵᱚᱞᱛᱮ ᱵᱟᱝ ᱧᱟᱢᱚᱜ ᱠᱟᱱᱟ ᱚᱱᱟᱛᱮ ᱱᱮᱛᱟᱨ ᱫᱚ ᱵᱟᱥ ᱜᱟᱹᱰᱤᱞᱮ ᱵᱷᱟᱲᱟᱭᱫᱟ ᱵᱟᱥ ᱜᱟᱹᱰᱤᱛᱮ ᱜᱮ ᱞᱮ ᱪᱟᱞᱟᱜ ᱦᱤᱡᱩᱜ ᱠᱟᱱᱟ ᱵᱟᱥ ᱜᱟᱹᱰᱤᱨᱮ ᱟᱹᱰᱤᱜᱟᱱ ᱥᱩᱵᱤᱫᱟ ᱦᱮᱱᱟᱜᱼᱟ ᱧᱤᱫᱟᱹᱞᱮᱱ ᱠᱷᱟᱱ ᱜᱤᱛᱤᱡ ᱡᱟᱜᱟ ᱧᱟᱢᱚᱜ ᱠᱟᱱᱟ ᱫᱩᱲᱩᱵ ᱡᱟᱜᱟ ᱧᱟᱢᱚᱜᱼᱟ ᱢᱚᱡᱽᱼᱢᱚᱡᱽ ᱦᱳᱴᱮᱹᱞ ᱠᱚᱨᱮ ᱦᱚᱸ ᱛᱤᱸᱜᱩᱭᱟ ᱡᱚᱢᱼᱧᱩ ᱨᱮᱱᱟᱜ ᱦᱚᱸ ᱱᱟᱯᱟᱭ ᱵᱮᱵᱚᱥᱛᱟ ᱟᱨ ᱚᱥᱩᱵᱤᱛᱟ ᱵᱚᱞᱛᱮ ᱵᱟᱝ ᱫᱟᱲᱟᱣ ᱠᱟᱱᱟ ᱟᱨᱠᱤ ᱚᱱᱟᱛᱮᱧ ᱢᱮᱱᱫᱟ ᱡᱮ ᱡᱟᱦᱟᱸ ᱥᱮᱫ ᱫᱟᱬᱟ ᱞᱮᱠᱷᱟᱱ ᱫᱚ ᱞᱟᱹᱴᱩ ᱵᱟᱥᱛᱮ ᱫᱟᱬᱟᱱ ᱜᱮ ᱟᱹᱰᱤ ᱵᱟᱛᱨᱟᱣ ᱟᱨᱠᱤ ᱢᱚᱡᱚᱜᱼᱟ ᱡᱟᱦᱟᱸᱜᱮ ᱨᱮᱦᱚᱸ ᱡᱟᱦᱟᱸᱭᱜᱮ ᱫᱟᱬᱟᱱᱯᱮ ᱪᱟᱞᱟᱜ ᱠᱷᱟᱱ ᱞᱟᱹᱴᱩ ᱵᱟᱥ ᱤᱫᱤᱜᱮ ᱴᱷᱤᱠᱟ